ᱦᱮᱸ ᱦᱮᱞᱳ ᱚᱠᱚᱭ ᱥᱩᱱᱤᱞ ᱫᱟ ᱦᱮᱸ ᱟᱭᱢᱟ ᱫᱤᱱ ᱯᱚᱨᱜᱮ ᱵᱟᱹᱡᱟᱹᱞ ᱱᱟᱯᱟᱭ ᱵᱟᱲᱟ ᱜᱮᱭᱟᱞᱮ ᱟᱞᱮ ᱠᱚᱫᱚ ᱟᱫᱚ ᱟᱯᱮ ᱠᱚᱜᱮ ᱚᱸᱻ ᱛᱟᱨᱯᱚᱨ ᱪᱮᱫ ᱪᱮᱠᱟ ᱵᱟᱲᱟᱭ ᱦᱩᱭᱩᱜ ᱠᱟᱱᱟ

ᱢᱮᱱᱮᱫ ᱛᱟᱦᱮᱱᱟᱹᱧ ᱟᱯᱮ ᱚᱱᱛᱮ ᱵᱚᱞᱮ ᱥᱚᱡᱱᱟ ᱯᱟᱛᱟ ᱦᱩᱭ ᱵᱟᱲᱟᱜᱼᱟ ᱟᱫᱚ ᱛᱤᱥ ᱠᱚᱛᱮ ᱦᱩᱭᱩᱜ ᱠᱟᱱ ᱛᱮ ᱚᱸᱻ ᱛᱚᱵᱮ ᱟᱹᱰᱤ ᱫᱤᱱᱢᱟ ᱵᱟᱹᱠᱤ ᱵᱟᱹᱱᱩᱜ ᱚᱸᱻ ᱚᱸᱻ

ᱚᱸᱻ ᱟᱨ ᱢᱮᱱᱮᱫ ᱠᱟᱱ ᱛᱟᱦᱮᱱᱟ ᱟᱹᱫᱤᱱᱟ ᱨᱮᱫᱚ ᱚᱠᱟ ᱦᱤᱞᱳᱜ ᱚᱠᱟ ᱦᱤᱞᱳᱜ ᱡᱷᱤᱡ ᱠᱚ ᱛᱟᱦᱟ ᱫᱚᱦᱚᱭᱮᱫᱟ ᱛᱟᱦᱚᱞᱮ ᱚᱸᱰᱮ ᱫᱚ

ᱦᱮᱸ ᱟᱪᱪᱷᱟ ᱦᱮᱸ ᱦᱮᱸ ᱦᱮᱸ ᱦᱮᱸ

ᱥᱚᱡᱚᱱᱟ ᱯᱟᱛᱟ ᱨᱮ

ᱦᱮᱸ ᱦᱮᱸ ᱦᱮᱸ ᱴᱷᱤᱠ ᱜᱮᱭᱟ ᱪᱟᱞᱟᱜ ᱟᱹᱧ ᱯᱷᱳᱱ ᱟᱹᱢᱟᱹᱧ ᱦᱟᱸᱜ ᱟᱪᱪᱷᱟ